ᱤᱧ ᱫᱚ ᱤᱧ ᱨᱮᱱ ᱯᱮᱲᱟ ᱠᱚ ᱥᱟᱶ ᱵᱷᱟᱜᱮ ᱞᱮᱠᱟ ᱜᱮᱧ ᱵᱮᱵᱚᱦᱟᱨᱟ ᱡᱮᱢᱚᱱ ᱯᱮᱲᱟ ᱠᱚ ᱦᱮᱡ ᱞᱮᱱ ᱠᱷᱟᱱ ᱯᱩᱭᱞᱩ ᱨᱮ ᱞᱚᱴᱟ ᱫᱟᱜ ᱥᱩᱨ ᱠᱟᱛᱮᱫ ᱮᱢ ᱡᱚᱦᱟᱨᱟᱭᱟ ᱛᱟᱨ ᱯᱚᱨ ᱵᱩᱜᱤ ᱵᱟᱹᱲᱤᱡ ᱠᱷᱚᱵᱚᱨ ᱠᱚᱢ ᱠᱩᱞᱤᱭᱭᱟ ᱛᱟᱨᱯᱚᱨ ᱟᱭᱟᱜ ᱵᱩᱜᱤ ᱵᱟᱹᱲᱤᱡ ᱪᱮᱛᱟᱱ ᱨᱮ ᱛᱟᱦᱮᱱ ᱮᱢ ᱢᱮᱛᱟᱭᱟ ᱩᱱ ᱨᱮ ᱟᱭᱟᱜ ᱪᱤᱱᱛᱟᱹ ᱵᱷᱟᱵᱽᱱᱟ ᱛᱟᱦᱮᱱᱟᱭ ᱥᱮ ᱵᱟᱭ ᱛᱟᱦᱮᱱᱟᱭ